ᱦᱮᱞᱳ ᱦᱮᱞᱳ ᱦᱮᱸ ᱤᱧ ᱰᱟᱠᱛᱚᱨᱤᱧ ᱰᱟᱠᱛᱚᱨ ᱜᱮ ᱠᱟᱹᱱᱟᱹᱧ ᱚ ᱦᱚ ᱯᱮᱥᱮᱱᱴ ᱦᱳᱭ ᱟᱹᱞᱤᱧ ᱤᱧᱤᱧ ᱨᱟᱱ ᱠᱚᱣᱟ ᱟᱨ ᱟᱫᱚ ᱨᱟᱱ ᱠᱚᱫᱚᱢ ᱦᱟᱛᱟᱣ ᱵᱟᱲᱟ ᱟᱠᱟᱫᱟ ᱥᱮ ᱵᱟᱝᱟ ᱦᱳᱭᱛᱳ ᱟᱫᱚ ᱚᱱᱟ ᱡᱟᱦᱟᱸ ᱢᱮᱰᱤᱥᱤᱱ ᱠᱚ ᱨᱟᱱ ᱠᱚ ᱟᱫᱚ ᱛᱤᱥ ᱠᱷᱚᱱ ᱡᱚᱢᱮᱫᱼᱟ ᱵᱤᱱ ᱚ ᱩᱱ ᱩᱱ ᱠᱷᱚᱱ ᱜᱮ ᱰᱟᱸᱰᱟ ᱦᱟᱥᱩ ᱫᱚ ᱟᱣᱨᱤ ᱵᱮᱥᱚᱜᱼᱟ ᱥᱮ ᱪᱮᱫ ᱦᱮᱸ ᱤᱧ ᱴᱷᱮᱱ ᱨᱟᱱ ᱠᱚ ᱢᱮᱱᱟᱜᱼᱟ ᱨᱟᱱ ᱠᱚ ᱧᱟᱢᱚᱜ ᱜᱮᱭᱟ ᱟᱫᱚ ᱢᱮᱱᱠᱷᱟᱱ ᱤᱧ ᱫᱚ ᱡᱚᱲᱤᱵᱚᱴᱤ ᱨᱟᱱ ᱠᱚ ᱨᱮᱦᱮᱫᱼᱥᱮᱸᱫᱮᱫ ᱱᱚᱣᱟ ᱠᱚᱜᱮᱧ ᱱᱚᱣᱟ ᱠᱚᱛᱮ ᱜᱮ ᱨᱟᱱ ᱠᱚᱣᱟᱹᱧ ᱨᱟᱱ ᱵᱮᱥ ᱠᱚᱣᱟᱹᱧ

ᱦᱳᱭ ᱵᱟᱝ ᱜᱮ ᱟᱹᱵᱤᱱ ᱫᱚ ᱦᱤᱡᱩ ᱵᱤᱱ ᱥᱮ ᱦᱤᱡᱩᱜ ᱵᱤᱱ ᱥᱮ ᱚᱻ ᱫᱩᱲᱩᱵ ᱫᱚ ᱱᱟᱦᱟᱸᱜ ᱚᱱᱠᱟ ᱫᱚ ᱫᱤᱱᱟᱹᱢ ᱜᱮ ᱫᱩᱲᱩᱵ ᱫᱚ ᱦᱩᱭᱩᱜᱼᱟ ᱫᱤᱱᱟᱹᱢ ᱜᱮᱞᱤᱧ ᱫᱩᱲᱩᱵᱼᱟ ᱛᱤᱨᱤᱞᱰᱤ ᱪᱷᱚᱠ ᱛᱤᱨᱤᱞᱰᱤ ᱪᱷᱚᱠ ᱦᱳᱭ ᱱᱟᱦᱟᱸᱜ ᱛᱤᱨᱤᱞᱰᱤ ᱪᱷᱚᱠ ᱨᱮ ᱫᱩᱲᱩᱵ ᱟᱹᱞᱤᱧ ᱠᱩᱲᱟᱹᱭ ᱫᱚ ᱚᱱᱠᱟ ᱟᱡᱟᱨ ᱦᱤᱥᱟᱹᱵ ᱛᱮᱜᱮ ᱟᱨ ᱩᱱᱟᱹᱜ ᱡᱟᱹᱥᱛᱤ ᱫᱚ ᱱᱟᱦᱟᱸᱜ ᱨᱟᱱ ᱨᱮᱱᱟᱜ ᱫᱟᱢ ᱫᱚ ᱵᱟᱝᱟ ᱠᱚᱢ ᱜᱮ ᱠᱚᱢ ᱜᱮᱭᱟ ᱦᱮᱸᱛᱚ ᱟᱫᱚ ᱛᱤᱱᱟᱹᱜ ᱚᱠᱛᱚ ᱫᱚ ᱱᱟᱦᱟᱸᱜ ᱟᱴ ᱵᱟᱡᱮ ᱠᱷᱚᱱ ᱛᱟᱨᱟᱥᱤᱧ ᱵᱮᱲᱟ ᱪᱟᱨ ᱵᱟᱡᱮ ᱦᱟᱹᱵᱤᱡ ᱱᱚᱣᱟ ᱵᱷᱤᱛᱤᱨ ᱨᱮ ᱡᱟᱦᱟᱸ ᱛᱤᱱ ᱨᱮᱜᱮ ᱵᱤᱱ ᱦᱮᱡ ᱫᱟᱲᱮᱭᱟᱜᱼᱟ ᱟᱪᱪᱷᱟ ᱴᱷᱤᱠᱜᱮᱭᱟ ᱦᱤᱡᱩᱜ ᱵᱤᱱ ᱴᱷᱤᱠ ᱴᱷᱤᱠ ᱦᱮᱸ ᱴᱷᱤᱠᱜᱮᱭᱟ ᱴᱷᱤᱠ